ᱟᱵᱚ ᱥᱟᱱᱛᱟᱲᱤ ᱞᱟᱠᱪᱟᱨ ᱞᱮᱠᱟ ᱟᱨ ᱥᱟᱶ ᱥᱟᱨᱣᱟ ᱞᱮᱠᱟ ᱛᱮᱫᱚ ᱱᱤᱭᱟᱹ ᱜᱮ ᱱᱤᱭᱟᱹ ᱜᱮ ᱞᱟᱹᱭ ᱦᱩᱭᱩᱜᱼᱟ ᱥᱮ ᱢᱟᱱᱟᱣ ᱦᱩᱭᱩᱜᱼᱟ ᱥᱮ ᱥᱮᱫᱟᱭ ᱦᱟᱯᱲᱟᱢ ᱠᱚ ᱡᱟᱦᱟᱸ ᱠᱚᱠᱚ ᱠᱚᱨᱟᱣ ᱟᱜᱩ ᱠᱟᱫᱟ ᱥᱮ ᱱᱤᱡᱮ ᱦᱚᱸ ᱱᱤᱡᱮ ᱦᱚ ᱱᱚᱝᱠᱟ ᱠᱟᱛᱮ ᱜᱮ ᱥᱮᱨᱣᱟ ᱠᱚ ᱥᱮ ᱞᱟᱠᱪᱟᱨ ᱠᱚᱵᱚᱱ ᱢᱟᱱᱟᱣ ᱟᱜᱩᱭᱫᱟ ᱱᱚᱝᱠᱟ ᱠᱟᱛᱮ ᱜᱮᱵᱚᱱ ᱢᱟᱱᱟᱣ ᱟᱜᱩᱭᱫᱟ ᱡᱮᱢᱚᱱ ᱵᱤᱦᱟᱹ ᱵᱟᱯᱞᱟ ᱵᱤᱦᱟ ᱵᱚᱦᱟᱹ ᱵᱟᱯᱞᱟ ᱨᱮ ᱥᱮ ᱵᱟᱦᱟ ᱥᱟᱨᱦᱟᱭ ᱡᱚᱢᱥᱤᱢ ᱥᱮ ᱵᱷᱟᱸᱰᱟᱱ ᱠᱚᱨᱮ ᱥᱮ ᱦᱳᱲᱳ ᱤᱨ ᱪᱷᱟᱹᱴᱭᱟᱹᱨ ᱠᱚᱨᱮ ᱡᱚᱢᱥᱤᱢ ᱠᱚᱨᱮ ᱱᱤᱭᱟᱹ ᱠᱚᱵᱚᱱ ᱢᱟᱱᱟᱣ ᱟᱜᱩᱭᱟ ᱡᱮᱢᱚᱱ ᱡᱮᱢᱚᱱ ᱡᱟᱦᱟᱸ ᱞᱮᱠᱟ ᱛᱮᱢᱚᱱ ᱜᱮ ᱵᱟᱯᱞᱟ ᱨᱮ ᱡᱮᱢᱚᱱ ᱟᱵᱚ ᱫᱚᱝ ᱠᱚᱵᱚᱱ ᱮᱱᱮᱡᱟ ᱥᱮ ᱥᱟᱹᱜᱩᱱ ᱵᱟᱯᱞᱟ ᱦᱩᱭᱩᱜᱼᱟ ᱥᱮ ᱜᱷᱟᱹᱨᱫᱤ ᱡᱟᱶᱟᱭ ᱵᱟᱯᱞᱟ ᱥᱮ ᱟᱹᱰᱤ ᱠᱤᱪᱷᱩ ᱵᱟᱦᱟ ᱥᱟᱶ ᱠᱚ ᱚᱱᱟ ᱠᱚ ᱫᱤᱠ ᱱᱤᱭᱮ ᱦᱚᱸ ᱵᱟᱯᱞᱟ ᱢᱮᱱᱟᱜᱼᱟ ᱟᱹᱰᱤ ᱨᱚᱠᱚᱢ ᱵᱟᱯᱞᱟ ᱢᱮᱱᱟᱜ ᱛᱟᱵᱚᱱᱟ ᱟᱵᱚᱱᱟᱜ ᱫᱚ ᱟᱨ ᱵᱷᱟᱸᱰᱟᱱ ᱠᱚᱨᱮ ᱫᱚ ᱡᱮ ᱵᱤᱱᱛᱤ ᱦᱩᱭᱩᱜᱼᱟ ᱟᱭᱩᱵ ᱮᱨᱯᱚᱨ ᱠᱟᱛᱮ ᱫᱚ ᱵᱤᱱᱛᱤ ᱦᱩᱭᱩᱜᱼᱟ ᱟᱭᱩᱵ ᱵᱮᱲᱟ ᱛᱟᱯᱚᱨᱮ ᱠᱟᱨᱟᱢ ᱠᱟᱨᱟᱢ ᱫᱚ ᱠᱟᱨᱟᱢ ᱵᱚᱸᱜᱟ ᱫᱚ ᱱᱚᱝᱠᱟ ᱛᱟᱵᱚᱱᱟ ᱟᱵᱚᱱᱟᱜ ᱫᱚ ᱡᱮ ᱟᱹᱰᱤ ᱞᱟᱠᱪᱟᱨ ᱢᱮᱱᱟᱜ ᱛᱟᱵᱚᱱᱟ ᱠᱟᱨᱟᱢ ᱵᱚᱸᱜᱟ ᱨᱮᱫᱚ ᱠᱟᱨᱟᱢ ᱵᱚᱸᱜᱟ ᱨᱮᱫᱚ ᱩᱢ ᱦᱤᱞᱳᱜ ᱫᱚ ᱠᱟᱨᱟᱢ ᱵᱚᱱ ᱵᱤᱫᱟ ᱥᱮ ᱫᱚᱥᱟᱨ ᱦᱤᱞᱳᱜ ᱫᱚ ᱠᱟᱨᱟᱢ ᱠᱚ ᱫᱚᱱᱟᱠᱚ ᱫᱚᱥᱟᱨ ᱦᱤᱞᱳᱜ ᱦᱚᱸ ᱠᱟ ᱫᱚᱥᱟᱨ ᱦᱤᱞᱳᱜ ᱫᱚ ᱥᱟᱨᱫᱤᱭᱟᱠᱚ ᱠᱟᱨᱟᱢ ᱫᱚ ᱥᱟᱨᱟᱫᱤᱱ ᱠᱚ ᱫᱚᱱᱟᱠᱚ ᱛᱟᱯᱚᱨᱮ ᱫᱚᱥᱟᱨ ᱦᱤᱞᱳᱜ ᱫᱚ ᱵᱷᱟᱥᱟᱱ ᱱᱤᱭᱟᱹ ᱠᱚ ᱞᱮᱠᱟᱛᱮ ᱟᱵᱚᱣᱟᱜ ᱥᱚᱨᱦᱟᱭ ᱫᱚ ᱱᱤᱭᱟᱹ ᱠᱚ ᱞᱮᱠᱟᱛᱮ ᱢᱟᱱᱟᱣ ᱦᱩᱭᱩᱜ ᱠᱟᱱᱟ ᱛᱟᱯᱚᱨᱮ ᱢᱮᱱᱟᱜᱼᱟ ᱛᱟᱯᱮᱨ ᱢᱮᱱᱟᱜ ᱛᱟᱵᱚᱱᱟ ᱡᱚᱢᱥᱤᱢ ᱡᱚᱢᱥᱤᱢ ᱨᱮᱫᱚ ᱵᱚᱸᱜᱟ ᱵᱳᱨᱳᱜ ᱟᱵᱚᱱ ᱟᱵᱚ ᱡᱷᱚᱛᱚ ᱦᱚᱲ ᱚᱲᱟᱜ ᱦᱚᱲ ᱛᱟᱯᱚᱨᱮ ᱢᱮᱱᱟᱜ ᱠᱚᱣᱟ ᱟᱨᱚ ᱵᱚᱝᱥᱚ ᱠᱚ ᱥᱮ ᱯᱮᱲᱟ ᱠᱚ ᱟᱹᱰᱤ ᱨᱚᱠᱚᱢ ᱯᱮᱲᱟ ᱪᱮᱛᱟᱱ ᱯᱮᱲᱟ ᱵᱟᱵᱟ ᱵᱚ ᱠᱷᱚᱡ ᱠᱚᱣᱟ ᱡᱚᱢᱥᱤᱢ ᱨᱮᱫᱚ ᱵᱚᱸᱜᱟ ᱵᱳᱨᱳ ᱞᱟᱹᱜᱤᱫ ᱫᱚ ᱦᱟᱺᱰᱤ ᱠᱚ ᱫᱚᱦᱚᱭᱟᱠᱚ ᱟᱹᱰᱤ ᱱᱤᱭᱚᱢ ᱢᱮᱱᱟᱜᱼᱟ ᱡᱚᱢᱥᱤᱢ ᱨᱮᱱᱟᱜ ᱫᱚ ᱡᱚᱢᱥᱤᱢ ᱨᱮᱫᱚ ᱟᱹᱰᱤ ᱯᱮᱲᱟ ᱪᱮᱛᱟᱱ ᱯᱮᱲᱟ ᱠᱚᱵᱚᱱ ᱠᱷᱚᱡᱽ ᱠᱚᱣᱟ ᱥᱮ ᱱᱤᱭᱟᱹ ᱜᱮ ᱞᱟᱠᱪᱟᱨ ᱠᱚ ᱥᱮᱬᱟᱭᱟ ᱥᱮᱫᱟᱭ ᱦᱚᱸ ᱦᱟᱯᱲᱟᱢ ᱠᱚᱦᱚᱸ ᱱᱤᱭᱟᱹ ᱠᱚᱜᱮ ᱞᱟᱠᱪᱟᱨ ᱥᱮᱨᱣᱟ ᱠᱚ ᱫᱚᱦᱚ ᱟᱜᱩᱣᱟᱠᱟᱫᱟ ᱱᱤᱡᱮ ᱦᱚᱸ ᱱᱤᱡᱮ ᱦᱚᱸ ᱱᱚᱣᱟ ᱞᱮᱠᱟᱛᱮᱜᱮ ᱥᱮᱣᱨᱟ ᱥᱮᱣᱨᱟ ᱵᱚᱱ ᱫᱚᱦᱚ ᱟᱜᱩᱭᱮᱫᱟ